ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱫᱚ ᱦᱳᱭᱳᱜ ᱠᱟᱱᱟ ᱵᱟᱝᱞᱟ ᱦᱤᱱᱫᱤ ᱩᱲᱤᱭᱟ ᱛᱟᱹᱢᱤᱞ ᱛᱮᱞᱮᱜᱩ ᱠᱟᱱᱟᱲᱤ ᱟᱨ ᱮᱴᱟᱜ ᱮᱴᱟᱜ ᱫᱤᱥᱚᱢ ᱨᱮᱭᱟᱜ ᱯᱟᱹᱨᱥᱤ ᱫᱚ ᱵᱷᱮᱜᱟᱨ ᱜᱮᱭᱟ ᱡᱮᱢᱚᱱ ᱮᱴᱟᱜ ᱮᱴᱟᱜ ᱫᱤᱥᱚᱢ ᱨᱮᱫᱚ ᱤᱝᱞᱤᱥ ᱟᱨ ᱮᱢᱟᱱ ᱛᱮᱢᱟᱱ ᱵᱷᱟᱥᱟ ᱠᱚ ᱛᱮᱠᱚ ᱨᱚᱲᱟ ᱡᱮᱢᱚᱱ ᱤᱱᱫᱳᱱᱮᱥᱤᱭᱟ ᱨᱮᱫᱚ ᱤᱱᱫᱳᱱᱮᱥᱤᱭᱟ ᱵᱷᱟᱥᱟ ᱟᱨ ᱱᱮᱯᱟᱞ ᱨᱮᱫᱚ ᱱᱮᱯᱟᱞᱤ ᱟᱨ ᱵᱟᱝᱞᱟᱫᱮᱥ ᱨᱮᱫᱚ ᱵᱟᱝᱞᱟ ᱟᱨ ᱮᱢᱟᱱ ᱛᱮᱢᱟᱱ ᱵᱷᱟᱥᱟ ᱛᱮ ᱮᱴᱟᱜ ᱫᱤᱥᱚᱢ ᱨᱮᱦᱚᱸ ᱠᱚ ᱨᱚᱲᱟ ᱟᱨ ᱤᱝᱞᱤᱥ ᱫᱚ ᱮᱢᱚᱱ ᱢᱤᱫᱴᱮᱱ ᱵᱷᱟᱥᱟ ᱠᱟᱱᱟ ᱡᱮ ᱡᱚᱛᱚ ᱫᱤᱥᱚᱢ ᱨᱮᱜᱮ ᱤᱝᱞᱤᱥ ᱵᱷᱟᱥᱟ ᱛᱮᱫᱚ ᱡᱮ ᱜᱳᱴᱟ ᱫᱤᱥᱚᱢ ᱜᱮ ᱪᱟᱞᱟᱜ ᱠᱟᱱᱟ ᱟᱨ ᱚᱱᱟ ᱵᱷᱟᱥᱟ ᱛᱮᱜᱮ ᱤᱱᱴᱟᱨᱱᱮᱥᱮᱱᱟᱞ ᱦᱤᱥᱟᱹᱵ ᱛᱮ ᱚᱱᱟ ᱜᱳᱴᱟ ᱫᱤᱥᱚᱢ ᱨᱮᱜᱮ ᱚᱱᱟ ᱵᱷᱟᱥᱟ ᱛᱮ ᱦᱚᱲ ᱠᱚ ᱱᱚᱣᱟ ᱫᱤᱥᱚᱢ ᱨᱮᱱ ᱦᱟᱱᱟ ᱫᱤᱥᱚᱢ ᱨᱮᱱ ᱦᱚᱲ ᱚᱱᱟ ᱵᱷᱟᱥᱟ ᱫᱚᱠᱚ ᱵᱩᱡᱷᱟᱹᱣ ᱧᱟᱢᱮᱫᱟ